ᱤᱧ ᱢᱤᱫᱴᱮᱱ ᱪᱷᱚᱵᱤᱧ ᱟᱸᱠᱟᱣ ᱞᱮᱫᱟ ᱚᱱᱟ ᱪᱷᱚᱵᱤ ᱥᱠᱩᱞ ᱛᱮᱧ ᱤᱫᱤ ᱠᱮᱫᱟ ᱟᱨ ᱢᱟᱥᱴᱟᱨᱤᱧ ᱩᱫᱩᱜᱟᱫ ᱠᱚᱣᱟ ᱛᱚ ᱟᱹᱰᱤ ᱨᱟᱹᱥᱠᱟᱹᱜᱤᱧ ᱟᱹᱭᱠᱟᱹᱣ ᱠᱮᱫᱟ ᱡᱮ ᱢᱟᱥᱴᱟᱨᱤᱧ ᱩᱫᱩᱜ ᱟᱫ ᱠᱚᱣᱟ ᱟᱨ ᱢᱟᱥᱴᱟᱨ ᱦᱚᱸᱭ ᱠᱩᱥᱤᱭᱱᱟ ᱛᱚ ᱱᱚᱝᱠᱟ ᱜᱮ ᱤᱧᱨᱮᱱ ᱢᱤᱫᱴᱮᱱ ᱜᱟᱛᱮ ᱠᱩᱲᱤᱭᱟᱜ ᱵᱟᱨᱛᱷ ᱰᱮᱹ ᱨᱮᱧ ᱪᱟᱞᱟᱣ ᱞᱮᱱᱟ ᱚᱱᱠᱟᱜᱮ ᱢᱤᱫᱴᱮᱱ ᱪᱷᱚᱵᱤ ᱟᱸᱠᱟᱣ ᱠᱟᱛᱮᱜ ᱤᱧ ᱜᱤᱯᱷᱴ ᱟᱫᱮᱭᱟ ᱛᱚ ᱩᱱᱤᱦᱚᱸ ᱟᱹᱰᱤ ᱨᱟᱹᱥᱠᱟᱹᱭ ᱟᱹᱭᱠᱟᱹᱣ ᱠᱮᱫᱟ ᱤᱧᱦᱚ ᱟᱹᱰᱤ ᱨᱟᱹᱥᱠᱟᱹ ᱜᱤᱧ ᱟᱹᱭᱠᱟᱹᱣ ᱠᱮᱫᱟ ᱩᱱᱤᱧ ᱜᱤᱯᱷᱴ ᱟᱫᱮᱭᱟ ᱟᱨ ᱚᱱᱠᱟᱜᱮ ᱜᱟᱛᱮ ᱠᱩᱲᱤ ᱠᱚᱠᱚ ᱢᱤᱛᱟᱹᱧᱟ ᱢᱮᱛᱟᱣᱟᱫᱤᱧᱟ ᱡᱮ ᱡᱟᱦᱟᱸᱭ ᱟᱢᱨᱮᱱ ᱯᱷᱨᱮᱹᱱᱰ ᱟᱜ ᱵᱟᱨᱛᱷ ᱰᱮᱹ ᱨᱮᱢ ᱪᱟᱞᱟᱣ ᱞᱮᱱᱠᱷᱟᱱ ᱚᱱᱠᱟᱜᱮᱢ ᱜᱤᱯᱷᱴ ᱟᱠᱚᱣᱟ ᱟᱨ ᱧᱮᱞᱟᱢ ᱩᱱᱠᱩᱦᱚᱸ ᱨᱟᱹᱥᱠᱟᱹᱠᱚ ᱟᱹᱭᱠᱟᱹᱣᱟ ᱥᱮ ᱟᱢᱦᱚᱸ ᱨᱟᱹᱥᱠᱟᱹᱜᱮᱢ ᱟᱹᱭᱠᱟᱹᱣᱟ ᱛᱚ ᱤᱧᱦᱚ ᱚᱱᱠᱟᱜᱮ ᱵᱟᱨᱛᱷ ᱰᱮᱹ ᱨᱮ ᱜᱤᱯᱷᱴ ᱤᱧ ᱮᱢᱟᱠᱚ ᱠᱟᱱ ᱛᱟᱦᱮᱱᱟ ᱟᱨ ᱟᱹᱰᱤ ᱨᱟᱹᱥᱠᱟᱹᱜᱤᱧ ᱟᱹᱭᱠᱟᱹᱣᱮᱫ ᱛᱟᱦᱮᱱ